ᱟᱵᱚᱣᱟᱜ ᱯᱚᱱᱚᱛ ᱨᱮ ᱟᱹᱰᱤ ᱞᱮᱠᱟᱱ ᱩᱯ ᱡᱟᱹᱛᱤᱭᱚ ᱱᱮᱛᱟ ᱠᱚ ᱛᱟᱦᱮᱸ ᱠᱟᱱᱟ ᱩᱱᱠᱩ ᱟᱵᱚ ᱛᱟᱞᱟ ᱨᱮ ᱥᱟᱥᱚᱱ ᱞᱮᱫᱼᱟ ᱠᱚ ᱡᱟᱦᱟᱸᱭ ᱫᱚ ᱱᱩᱠᱩ ᱢᱩᱜᱷᱚᱞ ᱠᱚ ᱛᱟᱦᱮᱸ ᱠᱟᱱᱟ ᱢᱩᱜᱷᱚᱞ ᱦᱚᱸ ᱟᱵᱚ ᱯᱚᱱᱚᱛ ᱨᱮ ᱟᱹᱰᱤ ᱫᱤᱱ ᱜᱮᱠᱚ ᱥᱟᱥᱚᱱ ᱞᱮᱫᱼᱟ ᱚᱱᱟ ᱥᱟᱶᱛᱮ ᱟᱹᱰᱤ ᱜᱟᱱ ᱨᱟᱡᱽ ᱵᱚᱝᱥᱚ ᱛᱟᱦᱮᱸᱫ ᱠᱟᱱ ᱜᱮᱭᱟ ᱩᱱᱠᱩ ᱦᱚᱸ ᱟᱵᱚ ᱯᱚᱱᱚᱛ ᱨᱮ ᱟᱹᱰᱤ ᱫᱤᱱ ᱠᱚ ᱥᱟᱥᱚᱱ ᱞᱟᱜᱼᱟ ᱟᱵᱚ ᱯᱚᱱᱚᱛ ᱨᱮ ᱥᱟᱥᱚᱱ ᱢᱮᱱ ᱞᱮᱠᱟᱛᱮᱫᱚ ᱤᱝᱨᱮᱹᱡᱽ ᱠᱚ ᱟᱹᱰᱤ ᱥᱮᱨᱢᱟ ᱠᱚ ᱥᱟᱥᱚᱱ ᱞᱮᱫ ᱵᱚᱱᱟ ᱚᱱᱟᱛᱮ ᱩᱱᱠᱩ ᱞᱟᱜᱟ ᱞᱟᱹᱜᱤᱫ ᱛᱮ ᱟᱵᱚ ᱦᱟᱯᱲᱟᱢ ᱠᱚ ᱟᱹᱰᱤ ᱡᱳᱨᱥᱳᱨ ᱟᱸᱜ ᱟᱨ ᱠᱟᱹᱯᱤ ᱥᱟᱶᱛᱮ ᱠᱚ ᱞᱟᱹᱲᱦᱟᱹᱭ ᱞᱮᱱᱟ ᱟᱨ ᱩᱱᱠᱩ ᱠᱚ ᱵᱷᱟᱨᱚᱛ ᱫᱤᱥᱚᱢ ᱠᱷᱚᱱ ᱟᱵᱚᱣᱟᱜ ᱯᱚᱱᱚᱛ ᱠᱷᱚᱱᱟᱜ ᱵᱚᱱ ᱞᱟᱜᱟ ᱠᱮᱫ ᱠᱚᱣᱟ